ᱢᱤᱫ ᱪᱟᱹᱛ ᱵᱟᱨ ᱜᱮᱥᱟᱭ ᱢᱤᱫ ᱜᱮᱞᱵᱟᱨ ᱵᱟᱨᱜᱮᱞ ᱢᱚᱬᱮ ᱯᱷᱟᱹᱜᱩᱱ ᱢᱤᱫ ᱜᱮᱥᱟᱭ ᱤᱨᱟᱹᱞ ᱵᱟᱨᱜᱮᱞ ᱢᱤᱫ ᱯᱳᱥ ᱢᱤᱫᱜᱮᱞ ᱢᱚᱬᱮ ᱜᱮᱥᱟᱭ ᱯᱮᱜᱮᱞ ᱵᱟᱨᱜᱮᱞ ᱯᱮ ᱵᱟᱹᱭᱥᱟᱹᱠᱷ ᱢᱤᱫᱜᱮᱞ ᱯᱩᱱ ᱜᱮᱥᱟᱭ ᱢᱤᱫᱜᱮᱞ ᱵᱟᱨ ᱵᱟ ᱵᱟᱨᱜᱮᱞ ᱢᱚᱬᱮ ᱡᱷᱮᱸᱴ ᱢᱤᱫᱜᱮᱞ ᱟᱨᱮᱞ ᱜᱮᱥᱟᱭ ᱯᱮᱜᱮᱞ ᱯᱩᱱ